ᱦᱮᱸ ᱟᱞᱮᱴᱚᱴᱷᱟ ᱨᱮ ᱢᱤᱫᱴᱟᱝ ᱠᱷᱚᱵᱚᱨ ᱥᱟᱛᱟᱢ ᱥᱮ ᱠᱷᱚᱵᱚᱨ ᱠᱟᱜᱚᱡᱽ ᱢᱮᱱᱟᱜ ᱟᱠᱟᱫᱟ ᱚᱱᱟᱨᱮ ᱟᱹᱰᱤ ᱟᱭᱢᱟ ᱞᱮᱠᱟᱱ ᱫᱮᱥ ᱫᱩᱱᱤᱭᱟᱹ ᱨᱮᱭᱟᱜ ᱠᱷᱚᱵᱚᱨ ᱪᱷᱟᱯᱟᱜᱼᱟ ᱟᱨ ᱯᱟᱛᱷᱟᱢ ᱦᱚᱸ ᱢᱮᱱᱟᱜ ᱚᱠᱟᱫᱟ ᱡᱟᱦᱟᱸ ᱫᱚ ᱱᱟᱱᱟᱱ ᱨᱚᱠᱚᱢ ᱠᱷᱮᱞ ᱨᱟᱡᱽᱱᱳᱭᱛᱤᱠ ᱥᱮ ᱫᱩᱨᱜᱷᱚᱴᱚᱱᱟ ᱠᱚᱨᱮᱱᱟᱜ ᱥᱮ ᱢᱚᱦᱩᱛᱥᱚᱵᱽ ᱨᱮᱭᱟᱜ ᱥᱮ ᱮᱱᱮᱡ ᱥᱮᱹᱨᱮᱹᱧ ᱞᱟᱭ ᱞᱟᱠᱪᱟᱨ ᱨᱮᱭᱟᱜ ᱵᱤᱥᱚᱭ ᱛᱮ ᱚᱸᱰᱮ ᱪᱷᱯᱟᱜ ᱟ ᱚᱱᱟ ᱥᱩᱡᱳᱜ ᱥᱩᱵᱤᱫᱷᱟ ᱟᱞᱮ ᱥᱳᱨ ᱨᱮ ᱢᱮᱱᱟᱜ ᱟᱠᱟᱫᱟ ᱟᱞᱮ ᱥᱳᱨ ᱨᱮ ᱚᱱᱟ ᱢᱮᱱᱟᱜ ᱟᱠᱟᱫᱟ ᱟᱨ ᱚᱱᱟᱦᱚ ᱟᱹᱰᱤ ᱱᱟᱯᱟᱭ ᱤᱧ ᱵᱩᱡᱷᱟᱹᱣᱟ ᱡᱮ ᱚᱱᱟ ᱟᱞᱮ ᱥᱳᱨ ᱨᱮ ᱢᱮᱱᱟᱜᱼᱟᱠᱟᱫᱟ ᱚᱱᱟ